ᱟᱦᱟ ᱯᱚᱱᱚᱨᱚᱭ ᱟᱜᱚᱥᱴ ᱵᱷᱟᱨᱚᱛ ᱥᱟᱹᱫᱷᱤᱱ ᱢᱟᱦᱟ ᱵᱟᱭᱤᱥ ᱫᱤᱥᱚᱢᱵᱟᱨ ᱫᱚ ᱦᱩᱭᱩᱜ ᱠᱟᱱᱟ ᱯᱟᱹᱨᱥᱤ ᱡᱤᱛᱠᱟᱹᱨ ᱢᱟᱦᱟ ᱯᱟᱸᱪᱮᱭ ᱢᱮ ᱫᱚ ᱦᱩᱭᱩᱜ ᱠᱟᱱᱟ ᱯᱚᱱᱰᱤᱛ ᱨᱟᱹᱜᱷᱩᱱᱟᱛᱷ ᱢᱩᱨᱢᱩᱣᱟᱜ ᱡᱟᱱᱟᱢ ᱢᱟᱦᱟ ᱯᱟᱸᱪᱮᱭ ᱥᱮᱯᱴᱮᱢᱵᱚᱨ ᱫᱚ ᱦᱩᱭᱩᱜ ᱠᱟᱱᱟ ᱢᱟᱪᱮᱫ ᱢᱟᱦᱟ ᱢᱟᱪᱮᱫ ᱢᱟᱱᱟᱣ ᱢᱟᱦᱟ ᱥᱟᱛᱨᱭ ᱱᱚᱵᱷᱮᱢᱵᱚᱨ ᱫᱚ ᱦᱩᱭᱩᱜ ᱠᱟᱱᱟ ᱤᱥᱴᱩᱰᱮᱱᱴ ᱠᱚ ᱢᱟᱱᱟᱣ ᱵᱟᱛᱟᱣ ᱢᱟᱦᱟ